ᱦᱮᱞᱳ

ᱦᱮᱸ ᱦᱮᱸ ᱞᱟᱹᱭ ᱜᱮᱭᱟᱞᱤᱧ ᱦᱮᱸ ᱟᱫᱚ ᱟᱵᱮᱱᱟᱜ ᱚᱲᱟᱜ ᱫᱚ ᱚᱠᱟ ᱮᱞᱟᱠᱟ ᱨᱮ ᱠᱟᱱ ᱛᱟᱵᱮᱱᱟ ᱟᱪᱪᱷᱟ ᱛᱚ ᱟᱯᱮ ᱱᱚᱣᱟ ᱯᱩᱨᱩᱞᱤᱭᱟᱹ ᱨᱮᱭᱟᱜ ᱟᱵᱦᱟᱣᱟ ᱡᱟᱦᱟᱸ ᱧᱮᱞᱚᱜᱚᱜ ᱠᱟᱱᱟ ᱵᱚᱨᱛᱚᱢᱟᱱ ᱨᱮ ᱫᱚ ᱱᱚᱜᱼᱚᱭ ᱱᱚᱣᱟ ᱨᱟᱵᱟᱝ ᱫᱤᱱ ᱴᱷᱤᱠ ᱟᱹᱰᱤ ᱡᱳᱨ ᱨᱟᱵᱟᱝ ᱠᱟᱱᱟ ᱜᱚᱨᱚᱢ ᱫᱤᱱ ᱦᱚᱸ ᱴᱷᱤᱠ ᱚᱱᱠᱟ ᱜᱮ ᱜᱚᱨᱚᱢ ᱠᱟᱱᱟ ᱪᱮᱫᱟᱜ ᱥᱮ ᱱᱮᱛᱟᱨ ᱡᱟᱦᱟᱸ ᱵᱤᱨ ᱱᱟᱹᱲᱤ ᱵᱤᱥᱤᱨ ᱵᱷᱟᱜᱽ ᱜᱮ ᱦᱚᱲ ᱠᱚ ᱢᱟᱜ ᱯᱷᱟᱨᱪᱟᱭᱮᱫᱟ ᱟᱨ ᱚᱸᱰᱮ ᱜᱮ ᱥᱟᱦᱟᱨ ᱱᱟᱜᱟᱨ ᱠᱚ ᱵᱮᱱᱟᱣᱮᱫ ᱚᱱᱟ ᱦᱚᱛᱮᱡ ᱛᱮ ᱟᱵᱦᱟᱣᱟ ᱪᱮᱛᱟᱱ ᱨᱮ ᱟᱹᱰᱤ ᱢᱟᱨᱟᱝ ᱯᱨᱚᱵᱷᱟᱵᱽ ᱧᱩᱨᱩᱜ ᱠᱟᱱᱟ ᱟᱨ ᱥᱮᱨᱢᱟ ᱡᱟᱹᱲᱤ ᱦᱚᱸ ᱴᱷᱤᱠ ᱚᱱᱠᱟ ᱚᱠᱛᱚ ᱫᱚ ᱵᱟᱝ ᱦᱩᱭᱩᱜᱚᱜ ᱠᱟᱱᱟ ᱟᱨ ᱞᱟᱹᱭ ᱵᱮᱱ ᱜᱚᱨᱚᱢ ᱫᱤᱱ ᱟᱞᱮ ᱢᱚᱴᱟᱢᱩᱴᱤ ᱯᱚᱸᱭᱛᱟᱞᱞᱤᱥ ᱯᱚᱧᱪᱟᱥ ᱛᱚᱠᱠᱚ ᱱᱚᱰᱮ ᱥᱮᱱᱴᱤᱜᱨᱮᱴ ᱯᱚᱨᱡᱚᱱᱛᱚ ᱛᱤᱭᱟᱹᱜᱟᱭ ᱡᱟᱦᱟᱸ ᱫᱚ ᱦᱩᱭᱩᱜ ᱠᱟᱱᱟ ᱯᱩᱨᱩᱞᱤᱭᱟᱹ ᱨᱮ ᱟᱯᱮᱭᱟᱜ ᱡᱟᱦᱟᱸ ᱧᱮᱞᱚᱜᱚᱜᱼᱟ ᱡᱮ ᱚᱸᱰᱮ ᱩᱱ ᱡᱚᱠᱷᱟᱜ ᱫᱚ ᱟᱹᱰᱤ ᱡᱳᱨ ᱫᱟᱜ ᱛᱮᱛᱟᱝ ᱠᱚᱣᱟ ᱦᱚᱲ ᱟᱨ ᱚᱸᱰᱮ ᱫᱟᱜ ᱠᱚ ᱧᱩᱭᱟ ᱢᱮᱱᱠᱷᱟᱡ ᱥᱮ ᱨᱚᱠᱚᱢ ᱡᱮ ᱩᱫᱽᱜᱟᱹᱨ ᱛᱮ ᱥᱮ ᱤᱭᱩᱨᱤᱱ ᱵᱷᱟᱵᱛᱮ ᱡᱟᱦᱟᱸ ᱩᱰᱩᱠ ᱚᱱᱠᱟ ᱵᱟᱝ ᱩᱰᱩᱠᱚᱜᱼᱟ ᱠᱟᱨᱚᱱ ᱫᱚ ᱤᱱᱟᱹᱜᱮ ᱟᱨ ᱱᱚᱣᱟ ᱜᱚᱨᱚᱢ ᱫᱤᱱ ᱱᱚᱛᱮ ᱫᱚ ᱧᱮᱞᱚᱜᱚᱜᱼᱟ ᱢᱟᱡᱷᱮ ᱢᱟᱡᱷᱮ ᱯᱚᱪᱷᱤᱢ ᱱᱟᱠᱷᱟ ᱦᱚᱭ ᱫᱟᱜ ᱡᱟᱹᱲᱤ ᱨᱟᱠᱟᱵᱟᱭ ᱚᱱᱟ ᱫᱚ ᱦᱩᱭᱩᱜ ᱠᱟᱱᱟ ᱱᱤᱭᱟᱹ ᱠᱷᱟᱹᱛᱤᱨ ᱛᱮ ᱡᱮ ᱡᱟᱦᱟᱸ ᱜᱮ ᱥᱤᱛᱩᱝ ᱛᱮ ᱚᱛ ᱞᱚᱞᱚᱜ ᱠᱟᱱᱟ ᱚᱱᱟ ᱚᱛ ᱞᱚᱞᱚ ᱠᱟᱛᱮ ᱡᱟᱦᱟᱸ ᱞᱚᱞᱚ ᱦᱚᱭ ᱪᱚᱴ ᱥᱮᱡ ᱨᱟᱠᱟᱵ ᱠᱟᱱᱟ ᱩᱱ ᱡᱚᱠᱷᱚᱡ ᱚᱱᱟ ᱡᱟ ᱚᱱᱟ ᱦᱚᱛᱮᱡ ᱛᱮ ᱦᱚᱭ ᱦᱤᱸᱥᱤᱫ ᱟᱹᱰᱤ ᱡᱳᱨ ᱥᱨᱤᱥᱴᱤᱜ ᱠᱟᱱᱟ ᱚᱱᱟ ᱦᱚᱛᱮᱡ ᱛᱮ ᱫᱟᱨᱮ ᱱᱟᱹᱲᱤ ᱢᱟᱡᱷᱮ ᱢᱟᱡᱷᱮ ᱢᱟᱱᱮ ᱪᱟᱥ ᱟᱵᱟᱫ ᱠᱚ ᱡᱟᱦᱟᱸ ᱚᱱᱟ ᱠᱚᱦᱚᱸ ᱠᱷᱩᱛᱤᱭᱮᱫᱟ ᱟᱪᱪᱷᱟ ᱡᱚᱦᱟᱨ ᱜᱮ